ᱦᱮᱞᱳ ᱦᱮᱞᱳ ᱦᱮᱸ ᱦᱮᱸ ᱦᱮᱸ ᱞᱟᱹᱭ ᱵᱮᱱ ᱦᱮᱸ ᱱᱚᱣᱟ ᱢᱟᱞᱫᱟᱨᱮ ᱢᱮᱱᱟᱜᱼᱟ ᱢᱚᱡᱽ ᱜᱮ ᱦᱚᱥᱯᱤᱴᱟᱞ ᱢᱮᱱᱟᱜᱼᱟ ᱦᱮᱸ ᱯᱮᱥᱮᱱᱴ ᱟᱹᱰᱤ ᱢᱚᱡᱽ ᱛᱮᱞᱮ ᱧᱮᱞᱮᱫ ᱠᱚᱣᱟ ᱟᱨ ᱪᱮᱫ ᱱᱟᱨᱥ ᱠᱚᱦᱚᱸ ᱢᱮᱱᱟᱜ ᱠᱚᱣᱟ ᱟᱹᱰᱤ ᱢᱚᱡᱽ ᱠᱚ ᱠᱟᱹᱢᱤᱭᱟ ᱟᱹᱰᱤ ᱡᱚᱛᱚᱱ ᱠᱟᱛᱮᱫ ᱠᱚ ᱧᱮᱞ ᱠᱚᱣᱟ ᱨᱩᱜᱤ ᱠᱚ ᱦᱮᱸ ᱦᱮᱸ ᱴᱷᱤᱠ ᱴᱟᱭᱤᱢ ᱨᱮᱠᱚ ᱵᱚᱞᱚᱜᱼᱟ ᱰᱟᱠᱛᱟᱨ ᱠᱚ ᱴᱷᱤᱠ ᱴᱟᱭᱤᱢ ᱨᱮᱠᱚ ᱪᱮᱠᱟᱯ ᱠᱚᱣᱟ ᱚᱱᱟ ᱵᱮᱰ ᱠᱚᱨᱮᱱᱟᱜ ᱵᱮᱵᱚᱥᱛᱷᱟ ᱫᱚ ᱪᱤᱱᱛᱟᱹᱜ ᱵᱟᱝ ᱦᱩᱭᱩᱜᱼᱟ ᱟᱹᱰᱤ ᱢᱚᱡᱽ ᱵᱮᱵᱚᱥᱛᱷᱟ ᱦᱮᱱᱟᱜᱼᱟ ᱟᱨ ᱟᱹᱰᱤ ᱡᱚᱛᱱᱚ ᱥᱚᱦᱚᱠᱟᱨ ᱛᱮᱜᱮ ᱨᱩᱜᱤ ᱦᱚᱸ ᱧᱮᱞ ᱦᱩᱭᱩᱜ ᱠᱟᱱᱟ ᱱᱚᱰᱮ ᱫᱚ ᱨᱮᱸᱜᱮᱡᱽ ᱦᱚᱲ ᱞᱟᱹᱜᱤᱫ ᱛᱮᱫᱚ ᱟᱹᱰᱤ ᱢᱚᱡᱽ ᱥᱩᱵᱤᱫᱷᱟ ᱢᱮᱱᱟᱜᱼᱟ ᱵᱤᱱᱟᱹ ᱯᱚᱭᱥᱟ ᱛᱮᱜᱮ ᱡᱚᱛᱚᱣᱟᱜ ᱦᱩᱭᱩᱜᱚᱜᱼᱟ ᱢᱟᱱᱮ ᱵᱤᱱᱟᱹ ᱯᱚᱭᱥᱟ ᱛᱮ ᱨᱟᱱ ᱦᱚᱸᱠᱚ ᱧᱟᱢ ᱫᱟᱲᱮᱭᱟᱜᱼᱟ ᱡᱚᱛᱚ ᱠᱤᱪᱷᱩ ᱟᱨᱠᱤ ᱨᱮᱸᱜᱮᱡᱽ ᱦᱚᱲ ᱞᱟᱹᱜᱤᱫ ᱛᱮᱫᱚ ᱟᱹᱰᱤ ᱢᱚᱡᱽ ᱵᱮᱵᱚᱥᱛᱷᱟ ᱢᱮᱱᱟᱜᱼᱟ ᱨᱮᱸᱜᱮᱡᱽ ᱦᱚᱲ ᱢᱟᱱᱮ ᱮᱸᱴᱠᱮᱴᱚᱬᱮᱨᱮ ᱵᱟᱠᱚ ᱯᱟᱲᱟᱜᱼᱟ ᱦᱮᱸ ᱱᱚᱸᱰᱮ ᱯᱷᱨᱤ ᱛᱮ ᱧᱟᱢᱚᱜᱚᱜ ᱠᱟᱱᱟ ᱯᱷᱨᱤ ᱛᱮ ᱢᱟᱭᱟᱢ ᱦᱚᱸ ᱧᱟᱢᱚᱜᱚᱜ ᱠᱟᱱᱟ ᱯᱷᱤᱨᱤ ᱛᱮᱞᱮ ᱮᱢᱟᱣᱟᱠᱚ ᱠᱟᱱᱟ ᱦᱮᱸ ᱨᱟᱱ ᱠᱚᱦᱚᱸ ᱯᱷᱨᱤ ᱛᱮᱜᱮ ᱢᱮᱱᱟᱜᱼᱟ ᱟᱨ ᱨᱩᱜᱤ ᱵᱷᱚᱨᱛᱤ ᱠᱚ ᱛᱟᱦᱮᱸ ᱞᱮᱱᱠᱷᱟᱱ ᱫᱚ ᱯᱷᱨᱤ ᱛᱮ ᱡᱚᱢ ᱧᱩ ᱦᱚᱸ ᱢᱮᱱᱟᱜᱼᱟ ᱢᱚᱡᱽᱜᱮ ᱦᱮᱸ ᱦᱤᱡᱩᱜᱚᱜ ᱯᱮ ᱟᱹᱰᱤ ᱢᱚᱡᱽ ᱵᱮᱵᱚᱥᱛᱷᱟ ᱢᱮᱱᱟᱜᱼᱟ ᱟᱨ ᱟᱹᱰᱤ ᱢᱚᱡᱽ ᱛᱮᱞᱮ ᱧᱮᱞᱮᱫ ᱠᱚᱣᱟ ᱱᱚᱸᱰᱮ ᱟᱨ ᱡᱚᱢ ᱧᱩ ᱦᱚᱸ ᱢᱚᱡᱽ ᱜᱮ ᱢᱮᱱᱟᱜᱼᱟ ᱟᱨ ᱵᱮᱰ ᱠᱚᱦᱚᱸ ᱢᱚᱡᱽ ᱜᱮ ᱯᱚᱨᱤᱥᱠᱟᱨ ᱯᱚᱨᱤᱪᱪᱷᱚᱱᱱᱚ ᱡᱚᱛᱚᱜᱮ ᱢᱮᱱᱟᱜᱼᱟ ᱟᱹᱰᱤ ᱢᱚᱡᱽ ᱜᱮᱭᱟ ᱟᱨ ᱟᱹᱰᱤ ᱢᱚᱡᱽ ᱛᱮᱜᱮᱞᱮ ᱧᱮᱞᱮᱫ ᱠᱚᱣᱟ ᱟᱞᱮ ᱦᱚᱸ ᱴᱷᱤᱠ ᱜᱮᱭᱟ ᱦᱮᱸ ᱟᱹᱜᱩ ᱠᱚᱯᱮ ᱟᱨ ᱟᱨ ᱚᱱᱛᱮ ᱦᱚᱸ ᱵᱟᱲᱟᱭ ᱦᱚᱪᱚ ᱠᱚᱯᱮ ᱡᱮ ᱱᱚᱱᱛᱮ ᱨᱮᱦᱚᱸ ᱦᱚᱥᱯᱤᱴᱟᱞ ᱢᱟᱞᱫᱟ ᱨᱮ ᱢᱮᱱᱟᱜᱼᱟ ᱟᱹᱰᱤ ᱢᱚᱡᱽ ᱠᱚ ᱧᱮᱞᱮᱫ ᱠᱚᱣᱟ ᱟᱨ ᱦᱤᱡᱩᱜᱚᱜ ᱯᱮ ᱢᱚᱡᱽ ᱛᱮᱞᱮ ᱧᱮᱞ ᱯᱮᱭᱟ ᱰᱟᱠᱛᱟᱨ ᱟᱜ ᱠᱚᱨᱛᱚᱵᱵᱚ ᱫᱚ ᱚᱱᱟ ᱠᱟᱱ ᱜᱮᱭᱟ ᱴᱷᱤᱠ ᱜᱮᱭᱟ ᱦᱮᱸ ᱦᱮᱸ